ᱤᱧᱟᱹᱜ ᱠᱩᱥᱤᱭᱟᱜ ᱞᱮᱠᱟᱛᱮ ᱤᱧ ᱫᱚ ᱦᱟᱛᱮᱨ ᱠᱟᱡᱽ ᱟᱹᱰᱤᱜᱮᱧ ᱠᱩᱥᱤᱭᱟᱜ ᱜᱮᱭᱟ ᱡᱮᱢᱚᱱ ᱥᱮᱞᱟᱭ ᱥᱮᱞᱟᱭ ᱤᱧ ᱠᱩᱥᱤᱭᱟᱜ ᱜᱤᱭᱟᱹᱧ ᱟᱨ ᱡᱮᱢᱚᱱ ᱟᱸᱠᱟ ᱡᱚᱠᱷᱟ ᱱᱚᱣᱟ ᱡᱮᱢᱚᱱ ᱴᱮᱞᱟᱨ ᱥᱮ ᱱᱤᱡᱮ ᱛᱤ ᱛᱮ ᱡᱮᱢᱚᱱ ᱥᱳᱭᱮᱴᱟᱨ ᱵᱮᱱᱟᱣ ᱢᱟᱯᱞᱟᱨ ᱵᱮᱱᱟᱣ ᱱᱚᱝᱠᱟᱱ ᱠᱟᱹᱢᱤ ᱠᱚ ᱥᱮ ᱴᱮᱵᱤᱞ ᱠᱞᱚᱠ ᱱᱚᱝᱠᱟᱱ ᱵᱮᱱᱟᱣ ᱱᱚᱝᱠᱟᱱ ᱠᱟᱹᱢᱤ ᱠᱩᱧ ᱠᱩᱥᱤᱭᱟᱜ ᱜᱮᱭᱟ ᱦᱟᱛᱮᱨ ᱠᱟᱡᱽ ᱵᱤᱥᱮᱥ ᱠᱚᱨᱮ ᱟᱸᱠᱟ ᱡᱚᱠᱷᱟ ᱠᱚ ᱞᱟᱹᱭ ᱞᱮᱠᱷᱟᱱ ᱥᱮᱞᱟᱭ ᱠᱷᱚᱱ ᱦᱟᱛᱮᱨ ᱡᱚᱛᱚ ᱥᱟᱱᱟᱢᱟᱜ ᱞᱮᱠᱟ ᱜᱤᱧ ᱠᱩᱥᱤᱭᱟᱜᱼᱟ ᱟᱨᱚ